ᱢᱮᱱᱠᱷᱟᱱ ᱫᱚ ᱚᱞᱚᱜ ᱯᱟᱲᱦᱟᱜ ᱫᱚ ᱦᱩᱭᱩᱜ ᱠᱟᱱᱟ ᱡᱚᱛᱚ ᱠᱷᱚᱱ ᱫᱚ ᱢᱟᱨᱟᱝ ᱡᱤᱱᱤᱥ ᱡᱟᱸᱦᱟ ᱫᱚ ᱵᱟᱢ ᱠᱚᱨᱟᱣ ᱞᱮᱠᱷᱟᱱ ᱱᱤᱭᱟᱹ ᱫᱷᱟᱹᱨᱛᱤ ᱨᱮᱫᱚ ᱟᱢᱫᱚ ᱠᱟᱹᱢᱤ ᱠᱟᱛᱮᱫ ᱦᱚᱸ ᱡᱟᱸᱦᱟ ᱞᱮᱠᱟ ᱠᱟᱛᱮᱫ ᱜᱮ ᱵᱟᱢ ᱡᱚᱢ ᱫᱟᱲᱮᱭᱟᱜᱼᱟ ᱵᱟ ᱵᱟᱢ ᱠᱟᱹᱢᱤ ᱫᱟᱲᱮᱭᱟᱜᱼᱟ ᱱᱮᱛᱟᱨᱟᱜ ᱥᱚᱵᱽ ᱛᱷᱮᱹᱠᱮᱹ ᱫᱟᱲᱮ ᱫᱚ ᱦᱩᱭᱩᱜ ᱠᱟᱱᱟ ᱚᱞᱚᱜ ᱯᱟᱲᱦᱟᱜ ᱜᱮ ᱛᱚ ᱚᱱᱟᱜᱮᱧ ᱞᱟᱹᱭᱟ ᱤᱧᱫᱚ ᱚᱞᱚᱜ ᱯᱟᱲᱦᱟᱜ ᱫᱚ ᱟᱹᱰᱤ ᱟᱸᱴᱤᱧ ᱠᱩᱥᱤᱭᱟᱜᱼᱟ ᱪᱮᱫᱟᱜ ᱥᱮ ᱵᱟᱝ ᱟᱢ ᱚᱞᱚᱜ ᱯᱟᱲᱦᱟᱜ ᱞᱮᱱᱠᱷᱟᱱᱜᱮ ᱟᱢ ᱟᱢ ᱯᱚᱭᱥᱟ ᱥᱟᱶ ᱥᱟᱶᱛᱮ ᱨᱳᱡᱽᱜᱟᱨ ᱥᱟᱶᱼᱥᱟᱶᱛᱮ ᱟᱭᱢᱟ ᱠᱤᱪᱷᱩᱢ ᱧᱟᱢᱟ ᱡᱮᱢᱚᱱ ᱦᱚᱲ ᱠᱚ ᱟᱹᱰᱤ ᱟᱸᱴ ᱠᱚ ᱪᱤᱱᱦᱟᱹᱣ ᱢᱮᱭᱟ ᱟᱨ ᱠᱩᱥᱤᱭᱟᱢᱟ ᱠᱚ ᱡᱚᱛᱚ ᱦᱚᱲ ᱜᱮ ᱨᱮᱹᱥᱯᱮᱹᱠᱴ ᱠᱚ ᱮᱢᱟᱢᱟ ᱟᱹᱰᱤ ᱟᱫᱚᱨ ᱠᱚ ᱮᱢᱟᱢᱟ ᱚᱱᱟ ᱡᱚᱛᱚᱢ ᱧᱟᱢᱟ

ᱡᱮᱢᱚᱱ ᱢᱮᱱᱟᱭ ᱠᱟᱫᱮᱭᱟ ᱟᱵᱚᱨᱮᱱ ᱵᱟᱵᱟ ᱥᱟᱦᱮᱵᱽ ᱟᱢᱵᱮᱹᱫᱽᱠᱚᱨ ᱟᱵᱚ ᱱᱤᱭᱟᱹ ᱫᱚᱞᱤᱛ ᱡᱟᱸᱦᱟᱭ ᱢᱮᱱᱟᱜ ᱟᱠᱟᱫ ᱠᱚᱣᱟ ᱩᱱᱤ ᱚᱞᱚᱜ ᱯᱟᱲᱦᱟᱣ ᱞᱮᱱᱛᱮᱭ ᱟᱵᱚ ᱥᱤᱠᱨᱤᱛᱤ ᱵᱚᱱ ᱧᱟᱢ ᱠᱮᱫᱟ ᱡᱮ ᱫᱚᱞᱤᱛ ᱦᱚᱸ ᱠᱤᱪᱷᱩ ᱤᱢᱯᱚᱨᱴᱮᱱᱥ ᱮᱢ ᱫᱚᱨᱠᱟᱨᱟ ᱟᱨ ᱥᱚᱝᱵᱤᱫᱷᱟᱱ ᱨᱮᱦᱚᱸ ᱱᱤᱭᱟᱹ ᱚᱞ ᱠᱮᱫᱟ ᱡᱮ ᱫᱚᱞᱤᱛ ᱨᱮᱦᱚᱸ ᱚᱞᱚᱜ ᱯᱟᱲᱦᱟᱜ ᱩᱱᱤ ᱫᱚ ᱚᱞᱚᱜ ᱯᱟᱲᱦᱟᱜ ᱥᱮᱨᱚᱠᱚᱢ ᱫᱚ ᱫᱚᱞᱤᱛ ᱡᱟᱹᱛᱤᱨᱮᱱ ᱠᱟᱱ ᱛᱟᱸᱦᱮ ᱛᱚ ᱚᱱᱟᱛᱮ ᱚᱞᱚᱜ ᱯᱟᱲᱦᱟᱜ ᱨᱮᱦᱚᱸ ᱢᱤᱫᱴᱷᱮᱱ ᱵᱟᱠᱚ ᱫᱩᱲᱩᱵ ᱦᱚᱪᱚᱣᱟᱭ ᱠᱟᱱ ᱛᱟᱦᱮᱸᱫ ᱛᱮ ᱚᱱᱟᱛᱮ ᱩᱱᱤ ᱥᱚᱝᱵᱤᱫᱷᱟᱱ ᱨᱮ ᱚᱞ ᱠᱮᱫᱟᱭ ᱡᱮ ᱮᱰᱩᱠᱮᱥᱚᱱ ᱫᱚ ᱦᱩᱭᱩᱜ ᱠᱟᱱᱟ ᱡᱚᱛᱚᱦᱚᱲ ᱡᱟᱛᱮ ᱥᱚᱢᱟᱱ ᱵᱷᱟᱵᱮ ᱠᱚ ᱧᱟᱢᱢᱟ ᱛᱚ ᱤᱱᱟᱹᱜᱮ ᱟᱹᱰᱤ ᱢᱟᱨᱟᱝ ᱡᱤᱱᱤᱥ ᱠᱟᱱᱟ ᱡᱟᱸᱦᱟᱭ ᱫᱟᱨᱟᱭ ᱛᱮ ᱟᱢ ᱜᱚᱴᱟ ᱫᱤᱥᱚᱢ ᱵᱟ ᱜᱚᱴᱟ ᱫᱩᱱᱭᱟᱹ ᱨᱮᱱ ᱦᱚᱲ ᱟᱢ ᱠᱚ ᱪᱤᱱᱦᱟᱹᱣ ᱢᱮᱭᱟ ᱟᱢᱟᱜ ᱡᱚᱫᱤ ᱚᱞᱚᱜ ᱯᱟᱲᱦᱟᱜ ᱜᱮ ᱵᱷᱟᱹᱜᱤ ᱞᱮᱠᱟᱢ ᱫᱟᱲᱮᱭᱟᱜ ᱠᱷᱟᱱ ᱫᱚ ᱛᱟᱦᱞᱮ ᱟᱢ ᱡᱚᱛᱚ ᱦᱚᱲ ᱠᱚ ᱪᱤᱱᱦᱟᱹᱣ ᱢᱮᱭᱟ ᱚᱞᱚᱜ ᱯᱟᱲᱦᱟᱣ ᱞᱮᱱᱠᱷᱟᱱ ᱟᱢ ᱪᱮᱫ ᱵᱟᱢ ᱪᱤᱠᱟᱹ ᱫᱟᱲᱮᱭᱟᱜᱼᱟ ᱚᱱᱟ ᱫᱤᱥᱟᱹ ᱜᱮ ᱟᱹᱰᱤ ᱠᱚᱴᱷᱤᱱ ᱠᱟᱱᱟ ᱚᱞᱚᱜ ᱯᱟᱲᱦᱟᱣ ᱞᱮᱱᱠᱷᱟᱱ ᱡᱚᱛᱚ ᱠᱤᱪᱷᱩᱢ ᱪᱤᱠᱟᱹ ᱫᱟᱲᱮᱭᱟᱜᱼᱟ ᱡᱮᱢᱚᱱ ᱟᱢ ᱥᱟᱭᱮᱱᱥᱴᱤᱥᱴ ᱮᱢ ᱦᱩᱭ ᱫᱟᱲᱮᱭᱟᱜᱼᱟ ᱵᱟ ᱟᱢᱟᱜ ᱢᱚᱱᱮᱨ ᱤᱪᱪᱷᱟᱹ ᱡᱟᱸᱦᱟᱱᱟᱜ ᱜᱮᱢ ᱦᱩᱭ ᱫᱟᱲᱮᱭᱟᱜᱼᱟ ᱟᱢ ᱤᱧᱡᱤᱱᱤᱭᱟᱨ ᱮᱢ ᱦᱩᱭ ᱫᱟᱲᱮᱭᱟᱜᱼᱟ ᱰᱟᱠᱛᱟᱨ ᱮᱢ ᱦᱩᱭ ᱫᱟᱲᱮᱭᱟᱜᱼᱟ ᱵᱟ ᱴᱤᱪᱟᱨ ᱮᱢ ᱦᱩᱭ ᱫᱟᱲᱮᱭᱟᱜᱼᱟ ᱜᱤᱫᱽᱨᱟᱹ ᱠᱚᱢ ᱯᱟᱲᱦᱟᱣ ᱠᱚᱣᱟ ᱠᱚᱞᱮᱡᱽ ᱨᱮᱦᱚᱸ ᱯᱨᱚᱯᱷᱮᱥᱚᱨ ᱮᱢ ᱦᱩᱭ ᱫᱟᱲᱮᱭᱟᱜᱼᱟ ᱚᱱᱟ ᱵᱟᱫᱽ ᱫᱤᱭᱮ ᱦᱚᱸ ᱟᱨᱚ ᱪᱟᱠᱨᱤ ᱠᱚ ᱦᱮᱱᱟᱜᱼᱟ ᱚᱱᱟ ᱠᱚᱨᱮᱜ ᱟᱢ ᱮᱞᱤᱡᱤᱵᱮᱞ ᱮᱢ ᱦᱩᱭ ᱫᱟᱲᱮᱭᱟᱜᱼᱟ ᱯᱟᱲᱦᱟᱣ ᱞᱮᱱᱠᱷᱟᱱ ᱛᱚ ᱚᱱᱟ ᱜᱤᱧ ᱞᱟᱹᱭᱟ ᱯᱟᱲᱦᱟᱣ ᱞᱮᱱᱠᱷᱟᱱ ᱫᱚᱢ ᱟᱢ ᱫᱚ ᱡᱚᱛᱚ ᱠᱤᱪᱷᱩ ᱥᱩᱵᱤᱫᱷᱟᱢ ᱧᱟᱢᱟ ᱚᱱᱟᱛᱮ ᱤᱧ ᱫᱚᱧ ᱞᱟᱹᱭ ᱮᱫᱟ ᱚᱞᱚᱜ ᱯᱟᱲᱦᱟᱜ ᱦᱩᱭᱩᱜ ᱠᱟᱱᱟ ᱡᱚᱛᱚ ᱠᱷᱚᱱ ᱢᱟᱨᱟᱝ ᱫᱟᱲᱮᱹ